ᱦᱮᱞᱳ ᱦᱮᱸ ᱦᱮᱸ ᱦᱮᱸ ᱢᱟ ᱞᱟᱹᱭ ᱢᱮ ᱦᱮᱸ ᱦᱮᱸ ᱢᱟᱞᱫᱟ ᱰᱤᱥᱴᱨᱤᱠ ᱠᱟᱱ ᱜᱮᱭᱟ ᱦᱮᱸ ᱢᱟᱞᱫᱟ ᱰᱤᱥᱴᱨᱤᱠ ᱫᱚ ᱟᱭᱢᱟᱜᱮ ᱧᱮᱞ ᱡᱚᱝ ᱨᱮᱱᱟᱜ ᱡᱤᱱᱤᱥ ᱢᱮᱱᱟᱜᱼᱟ ᱵᱟᱨᱭᱟ ᱢᱚᱱᱫᱤᱨ ᱠᱚᱥᱮ ᱳᱭᱛᱤᱦᱟᱥᱤᱠ ᱡᱟᱭᱜᱟ ᱠᱚ ᱟᱨ ᱡᱮᱢᱚᱱ ᱟᱫᱤᱱᱟ ᱟᱫᱤᱱᱟ ᱯᱟᱱᱰᱩᱣᱟ ᱦᱮᱸ ᱛᱟᱨᱯᱚᱨᱮ ᱟᱹᱫᱤᱱᱟ ᱰᱤᱭᱟᱨ ᱯᱟᱨᱠ ᱦᱮᱸ ᱟᱨᱦᱚᱸ ᱜᱷᱟᱴᱥᱳᱞ ᱵᱷᱟᱨᱚᱛ ᱥᱮᱵᱟ ᱟᱥᱨᱚᱢ ᱢᱚᱱᱫᱤᱨ ᱧᱮᱞ ᱡᱚᱝ ᱞᱮᱠᱟᱱ ᱡᱤᱱᱤᱥ ᱢᱮᱱᱟᱜᱼᱟ ᱢᱟᱞᱫᱟ ᱨᱮ ᱦᱚᱵᱤᱨᱯᱩᱨ ᱨᱮ ᱥᱳᱡᱽᱱᱟ ᱯᱟᱛᱟ ᱚᱱᱟ ᱦᱚᱸ ᱧᱮᱞ ᱡᱚᱝ ᱨᱮᱱᱟᱜ ᱡᱤᱱᱤᱥ ᱢᱮᱱᱟᱜᱼᱟ ᱥᱳᱡᱽᱱᱟ ᱯᱟᱛᱟ ᱦᱩᱭᱩᱜ ᱞᱟᱱᱟ ᱚᱱᱟ ᱠᱚ ᱦᱮᱸ ᱚᱱᱟ ᱤᱱᱟᱹᱠᱚᱜᱮ ᱟᱯᱟᱛᱚᱛᱚ ᱟᱨ ᱥᱟᱝᱥᱠᱨᱤᱛᱤᱠ ᱚᱱᱩᱥᱴᱷᱟᱱ ᱫᱚ ᱥᱚᱢᱚᱭ ᱥᱚᱢᱚᱭ ᱨᱮ ᱦᱩᱭᱩᱜᱚᱜᱼᱟ ᱮᱱᱮᱡ ᱠᱚ ᱨᱚᱣᱱᱟ ᱠᱚ ᱚᱱᱟᱠᱚ ᱦᱩᱭᱩᱜᱚᱜ ᱜᱮᱭᱟ ᱦᱮᱸ ᱟᱫᱚ ᱚᱱᱟᱠᱚ ᱧᱮᱞ ᱡᱚᱝ ᱦᱮᱸ ᱦᱮᱸ ᱦᱮᱸ ᱴᱷᱤᱠ ᱜᱮᱭᱟ ᱛᱟᱦᱚᱞᱮ ᱦᱤᱡᱩᱜᱚ ᱯᱮ ᱟᱯᱮ ᱥᱟᱨᱦᱟᱣ ᱚᱱᱟ ᱵᱟᱰᱟᱭ ᱦᱮᱸ ᱦᱮᱸ ᱴᱷᱤᱠ ᱜᱮᱭᱟ ᱦᱮᱸ ᱦᱮᱸ ᱦᱮᱸ ᱴᱷᱤᱠ ᱜᱮᱭᱟ